ᱤᱧ ᱱᱚᱝᱠᱟ ᱞᱮᱠᱟ ᱛᱮᱧ ᱢᱚᱱᱮᱭᱟ ᱡᱮ ᱟᱵᱚᱣᱟᱜ ᱯᱟᱹᱨᱥᱤ ᱫᱚ ᱡᱚᱛᱚ ᱯᱟᱹᱨᱥᱤ ᱠᱷᱚᱱᱟᱜ ᱟᱞᱟᱫᱟ ᱜᱮᱭᱟ ᱢᱮᱞᱮᱠᱟ ᱪᱤᱠᱤ ᱛᱮᱢ ᱚᱞ ᱞᱮᱠᱷᱟᱱ ᱢᱟᱦᱟᱸ ᱜᱮᱢ ᱨᱚᱲᱟ ᱚᱱᱟ ᱜᱮ ᱚᱞ ᱜᱟᱱᱚᱜᱼᱟ ᱢᱟᱦᱟᱸ ᱜᱮᱢ ᱩᱪᱟᱨᱚᱱᱟ ᱚᱱᱟ ᱜᱮ ᱚᱞ ᱜᱟᱱᱚᱜᱼᱟ ᱢᱮᱱᱠᱷᱟᱱ ᱮᱴᱟᱜ ᱯᱟᱹᱨᱥᱤ ᱛᱮ ᱱᱚᱝᱠᱟ ᱟᱵᱚᱣᱟᱜ ᱯᱟᱹᱨᱥᱤ ᱞᱮᱠᱟ ᱫᱚ ᱪᱮᱫ ᱦᱚᱸ ᱵᱟᱝ ᱚᱞ ᱜᱟᱱᱚᱜᱼᱟ ᱚᱱᱟ ᱛᱮᱜᱮᱧ ᱢᱚᱱᱮᱭᱟ ᱟᱵᱚᱣᱟᱜ ᱯᱟᱹᱨᱥᱤ ᱫᱚ ᱡᱚᱛᱚ ᱯᱟᱹᱨᱥᱤ ᱠᱷᱚᱱᱟᱜ ᱟᱞᱟᱫᱟ ᱜᱮᱭᱟ ᱮᱴᱟᱜ ᱯᱟᱹᱨᱥᱤ ᱨᱮᱭᱟᱜ ᱩᱛᱱᱟᱹᱣ ᱠᱚᱭ ᱮᱥᱮᱫ ᱟᱠᱟᱫᱟ